ᱦᱮᱸ ᱦᱮᱞᱳ ᱰᱟᱭᱵᱟᱨ ᱜᱚᱢᱠᱮ ᱢᱮᱱᱮᱫ ᱟᱞᱤᱧ ᱦᱚᱞᱟ ᱧᱤᱫᱟᱹ ᱟᱹᱰᱤ ᱠᱚᱥᱴᱚᱵᱮᱱ ᱥᱮᱴᱮᱨ ᱟᱠᱟᱫᱞᱤᱧᱟᱹ ᱚᱲᱟᱜ ᱡᱮ ᱟᱹᱰᱤ ᱚᱲᱟᱜᱦᱚᱲ ᱦᱚᱸᱠᱚ ᱵᱚᱛᱚᱨ ᱞᱮᱱᱟ ᱡᱮ ᱧᱤᱫᱟᱹ ᱧᱩᱛᱟᱹ ᱚᱠᱟᱨᱮ ᱢᱮᱱᱟᱭᱟ ᱡᱮ ᱟᱲᱥᱟ ᱵᱟᱥᱴᱮᱱᱰ ᱠᱷᱚᱱᱵᱮᱱ ᱥᱮᱴᱮᱨ ᱟᱠᱟᱫ ᱞᱤᱧᱟᱹ ᱟᱹᱰᱤ ᱵᱷᱟᱹᱜᱤ ᱛᱚ ᱟᱹᱰᱤ ᱟᱞᱤᱧ ᱴᱷᱮᱱᱠᱷᱚᱱ ᱟᱹᱰᱤ ᱟᱹᱰᱤ ᱥᱟᱨᱦᱟᱣ ᱢᱟᱱᱮ ᱚᱲᱟᱜ ᱦᱚᱲ ᱦᱚᱸ ᱢᱟᱱᱮ ᱟᱹᱰᱤ ᱥᱟᱨᱦᱟᱣᱠᱚ ᱮᱢᱟᱫᱵᱮᱱᱟ ᱟᱨ ᱪᱮᱫᱪᱚᱝ ᱡᱮ ᱚᱲᱟᱜ ᱦᱚᱲ ᱠᱷᱩᱵᱽ ᱠᱚᱥᱴᱚ ᱨᱮᱠᱚ ᱢᱟᱱᱮᱠᱚ ᱛᱟᱦᱮᱸ ᱠᱟᱱᱟ ᱡᱮ ᱛᱤᱨᱮᱭ ᱥᱮᱴᱮᱨᱚᱜᱼᱟ ᱛᱤᱨᱮ ᱵᱟᱝ ᱡᱮ ᱩᱱᱟᱹᱜ ᱥᱟᱺᱜᱤᱧᱨᱮ ᱢᱮᱱᱟᱭᱟ ᱡᱮ ᱟᱹᱞᱤᱧ ᱴᱷᱮᱱᱠᱷᱚᱱ ᱢᱟᱱᱮ ᱟᱹᱰᱤ ᱟᱹᱰᱤ ᱥᱟᱨᱦᱟᱣ ᱞᱤᱧ ᱮᱢᱟᱵᱮᱱ ᱠᱟᱱᱟ ᱥᱮ ᱚᱲᱟᱜ ᱦᱚᱲᱦᱚᱸ ᱟᱹᱰᱤ ᱟᱹᱰᱤ ᱥᱟᱨᱦᱟᱣᱠᱚ ᱮᱢ ᱟᱠᱟᱫᱵᱮᱱᱟ ᱥᱮ ᱱᱤᱛᱦᱚᱸ ᱟᱞᱤᱧ ᱠᱚ ᱞᱟᱹᱭ ᱟᱹᱞᱤᱧ ᱠᱟᱱᱟ ᱟᱹᱰᱤ ᱰᱟᱭᱵᱟᱨ ᱜᱚᱢᱠᱮᱛᱟᱢ ᱠᱷᱩᱵᱽ ᱵᱷᱟᱹᱜᱤ ᱦᱚᱲ ᱠᱟᱱᱟᱭ ᱡᱮ ᱚᱱᱟ ᱠᱟᱨᱚᱱᱛᱮ ᱟᱞᱮ ᱟᱹᱰᱤᱜᱟᱱ ᱥᱟᱨᱦᱟᱣᱞᱮ ᱮᱢᱟᱭ ᱠᱟᱱᱟ ᱥᱟᱨᱦᱟᱣ ᱟᱹᱞᱤᱧ ᱴᱷᱮᱱ ᱠᱷᱚᱱᱦᱚᱸ ᱡᱮ ᱧᱤᱫᱟᱹ ᱧᱩᱛᱟᱹ ᱥᱮ ᱢᱟᱱᱮ ᱟᱹᱰᱤᱜᱟᱱ ᱠᱚᱥᱴᱚ ᱛᱟᱦᱮᱸ ᱠᱟᱱᱟ ᱟᱹᱜᱩ ᱥᱮᱴᱮᱨ ᱟᱠᱟᱫ ᱞᱤᱧᱟᱹᱠᱚ ᱠᱷᱩᱵ ᱵᱷᱟᱹᱜᱤᱞᱤᱧ ᱢᱚᱱᱮᱠᱮᱫᱟ ᱥᱮ ᱠᱷᱩᱵ ᱵᱷᱟᱹᱞᱤᱞᱤᱧ ᱵᱩᱡᱠᱮᱫᱟ